ᱤᱧᱟᱹᱜ ᱚᱲᱟᱜ ᱥᱩᱨᱼᱥᱩᱯᱩᱨ ᱢᱮᱱᱫᱚ ᱴᱚᱴᱷᱟ ᱨᱮ ᱥᱟᱶᱟᱨ ᱫᱚᱦᱚᱭ ᱞᱟᱹᱜᱤᱫ ᱛᱮ ᱯᱟᱹᱦᱤᱞ ᱫᱚ ᱞᱚᱞᱚ ᱥᱤᱛᱩᱝ ᱠᱷᱚᱱ ᱦᱚᱲᱢᱚ ᱠᱚ ᱱᱟᱭᱼᱱᱟᱯᱟᱭ ᱫᱚᱦᱚᱭ ᱞᱟᱹᱜᱤᱫ ᱫᱟᱨᱮ ᱨᱚᱦᱚᱭ ᱨᱮᱭᱟᱜ ᱵᱚᱱᱫᱮᱡ ᱦᱟᱛᱟᱣ ᱦᱩᱭᱟᱠᱟᱱᱟ ᱚᱱᱟ ᱥᱟᱶ ᱥᱟᱶ ᱛᱮ ᱱᱟᱱᱟᱦᱩᱱᱟᱹᱨ ᱨᱳᱜᱽ ᱟᱡᱟᱨ ᱠᱷᱚᱱ ᱵᱟᱧᱪᱟᱣ ᱛᱟᱦᱮᱱ ᱞᱟᱹᱜᱤᱫ ᱥᱟᱥᱛᱷᱚ ᱠᱮᱱᱫᱨᱚ ᱵᱮᱱᱟᱣ ᱦᱩᱭᱟᱠᱟᱱᱟ ᱚᱱᱟ ᱥᱟᱶ ᱥᱟᱶᱛᱮ ᱡᱟᱦᱟᱸ ᱫᱚ ᱚᱞᱚᱜ ᱯᱟᱲᱦᱟᱜ ᱥᱮᱬᱟᱭ ᱞᱟᱹᱜᱤᱫ ᱢᱟᱹᱭ ᱵᱟᱵᱩ ᱛᱟᱠᱚ ᱡᱟᱛᱮ ᱤᱥᱠᱩᱞ ᱦᱳᱥᱴᱮᱹᱞ ᱨᱮᱠᱚ ᱵᱷᱩᱨᱛᱤ ᱫᱟᱲᱮᱭᱟᱜ ᱱᱚᱝᱠᱟᱱᱟᱜ ᱵᱮᱵᱚᱥᱛᱷᱟ ᱦᱚᱸ ᱦᱩᱭᱩᱜ ᱠᱟᱱᱟ ᱚᱱᱟ ᱥᱟᱶᱛᱮ ᱡᱟᱦᱟᱸ ᱫᱚ ᱦᱟᱺᱰᱤ ᱯᱟᱹᱣᱨᱟᱹ ᱨᱮᱭᱟᱜ ᱟᱹᱛᱷᱟᱹᱣᱲᱤ ᱵᱮᱵᱚᱦᱟᱨ ᱵᱚᱱᱫᱚ ᱦᱩᱭᱟᱠᱟᱱᱟ ᱵᱤᱥᱮᱥ ᱠᱟᱭᱛᱮ ᱯᱟᱹᱞ ᱯᱚᱨᱚᱵᱽ ᱪᱷᱟᱰᱟ ᱡᱟᱛᱮ ᱦᱟᱺᱰᱤ ᱯᱟᱹᱣᱨᱟᱹ ᱟᱞᱚ ᱵᱮᱵᱚᱦᱟᱨᱚᱜ ᱱᱚᱣᱟ ᱨᱮᱭᱟᱜ ᱠᱩᱨᱩᱢᱩᱴᱩ ᱦᱚᱸ ᱦᱟᱛᱟᱣ ᱦᱩᱭᱩᱜ ᱠᱟᱱᱟ ᱟᱹᱛᱩ ᱦᱚᱲ ᱥᱩᱞᱩᱠ ᱥᱟᱹᱜᱟᱹᱭ ᱫᱚᱦᱚᱭ ᱞᱟᱹᱜᱤᱫ ᱛᱮ ᱞᱟᱹᱴᱩ ᱠᱟᱹᱴᱤᱡ ᱢᱟᱱᱟᱣ ᱵᱟᱛᱟᱟᱣ ᱱᱚᱣᱟ ᱡᱟᱛᱮ ᱡᱤᱭᱟᱹᱲ ᱛᱟᱦᱮᱱ ᱱᱚᱝᱠᱟᱱᱟᱜ ᱵᱚᱱᱫᱮᱡᱽ ᱦᱚᱸ ᱦᱟᱛᱟᱣ ᱦᱩᱭᱟᱠᱟᱱᱟ ᱥᱟᱶ ᱥᱟᱶᱛᱮ ᱟᱹᱛᱩ ᱨᱮᱱ ᱦᱚᱲ ᱡᱟᱛᱮ ᱡᱩᱢᱤᱫ ᱠᱚ ᱛᱟᱦᱮᱱ ᱚᱱᱟ ᱞᱟᱹᱜᱤᱫ ᱛᱮ ᱵᱤᱨᱟᱹᱫᱟᱞᱤ ᱠᱚᱣᱟᱜ ᱡᱟᱱᱟᱢ ᱫᱤᱱ ᱦᱩᱞ ᱢᱟᱦᱟ ᱞᱮᱠᱟᱱᱟᱜ ᱢᱟᱦᱟ ᱠᱚ ᱢᱟᱱᱟᱣ ᱵᱟᱛᱟᱣ ᱨᱮᱱᱟᱜ ᱠᱩᱨᱩᱢᱩᱴᱩ ᱥᱮ ᱱᱚᱝᱠᱟᱱᱟᱜ ᱵᱚᱱᱫᱮᱡᱽ ᱫᱚᱦᱚ ᱦᱩᱭᱩᱜ ᱠᱟᱱᱟ